ᱤᱧᱟᱹᱜ ᱡᱤᱭᱚᱱ ᱨᱮ ᱠᱩᱥᱤᱭᱟᱱᱟᱜ ᱫᱚ ᱤᱧᱫᱚ ᱡᱤᱭᱚᱱ ᱠᱷᱟᱱᱰᱟᱣ ᱞᱟᱹᱜᱤᱫ ᱟᱹᱰᱤ ᱮᱱᱮᱡ ᱥᱮᱨᱮᱧ ᱫᱚ ᱟᱹᱰᱤ ᱜᱟᱱᱤᱧ ᱠᱩᱥᱤᱭᱟᱜᱼᱟ ᱪᱮᱫᱟᱜ ᱥᱮ ᱟᱞᱮ ᱟᱛᱳ ᱨᱮ ᱡᱟᱦᱟᱸ ᱵᱟᱯᱞᱟ ᱦᱩᱭᱩᱜᱚᱜᱼᱟ ᱛᱚ ᱤᱧᱫᱚ ᱯᱟᱹᱧᱪᱤ ᱯᱟᱲᱦᱟᱴ ᱵᱟᱸᱫᱮ ᱠᱟᱛᱮ ᱵᱟᱯᱞᱟ ᱚᱲᱟᱜ ᱤᱧ ᱪᱟᱞᱟᱜᱼᱟ ᱟᱹᱰᱤᱜᱟᱱ ᱨᱟᱹᱥᱠᱟᱹᱧ ᱟᱭᱠᱟᱹᱣᱟ ᱪᱮᱫᱟᱜ ᱥᱮ ᱵᱟᱯᱞᱟ ᱨᱮᱫᱚ ᱟᱞᱮ ᱫᱚ ᱛᱩᱢᱫᱟᱜ ᱴᱟᱢᱟᱠ ᱛᱮᱞᱮ ᱮᱱᱮᱡᱚᱜᱼᱟ ᱟᱨ ᱤᱧᱛᱮ ᱤᱧ ᱵᱟᱹᱧ ᱥᱮᱨᱮᱧ ᱞᱮᱠᱷᱟᱡ ᱤᱧᱫᱚ ᱢᱚᱡᱽ ᱵᱟᱹᱧ ᱵᱩᱡᱷᱟᱹᱣᱟ ᱛᱚ ᱤᱧᱟᱹᱜ ᱥᱮᱨᱮᱧ ᱟᱨ ᱨᱩ ᱥᱟᱛᱮᱜ ᱤᱧ ᱮᱱᱮᱡ ᱞᱮᱱᱠᱷᱟᱡ ᱤᱧᱫᱚ ᱟᱹᱰᱤᱜᱟᱱ ᱜᱮ ᱨᱟᱹᱥᱠᱟᱹᱧ ᱟᱹᱭᱠᱟᱹᱣᱟ ᱚᱱᱟᱛᱤᱧ ᱢᱮᱱᱟ ᱛᱩᱢᱫᱟᱜ ᱴᱟᱢᱟᱠ ᱫᱚ ᱱᱩᱱᱟᱹᱜ ᱜᱟᱱ ᱨᱟᱹᱥᱠᱟᱹᱣᱟ ᱡᱮ ᱤᱧᱟᱹᱜ ᱢᱚᱱᱛᱮ ᱛᱮᱦᱚᱸ ᱤᱧᱟᱹᱜ ᱦᱚᱲᱢᱚ ᱠᱷᱚᱡ ᱢᱚᱱ ᱛᱮᱦᱚᱸ ᱵᱟᱹᱧ ᱞᱟᱹᱭ ᱫᱟᱲᱮᱭᱟᱜ ᱠᱟᱱᱟ ᱡᱮ ᱤᱧ ᱱᱩᱱᱟᱹᱜ ᱜᱟᱱᱤᱧ ᱨᱟᱹᱥᱠᱟᱹᱜᱼᱟ ᱛᱚ ᱤᱧᱫᱚ ᱚᱱᱟᱛᱮ ᱟᱹᱰᱤ ᱜᱟᱱᱜᱮ ᱛᱩᱢᱫᱟᱜ ᱴᱟᱢᱟᱠ ᱨᱮᱫᱚ ᱨᱟᱹᱥᱠᱟᱹᱧ ᱟᱹᱭᱠᱟᱹᱣᱟ ᱪᱮᱫᱟᱜ ᱥᱮ ᱤᱧᱫᱚ ᱥᱟᱱᱛᱟᱲ ᱵᱚᱭᱦᱟ ᱠᱟᱱᱟ ᱚᱱᱟ ᱛᱮᱜᱮ ᱤᱧᱫᱚ ᱛᱩᱢᱫᱟᱜ ᱴᱟᱢᱟᱠ ᱨᱮᱫᱚ ᱮᱱᱮᱡ ᱥᱮᱨᱮᱧ ᱟᱹᱰᱤ ᱜᱟᱱᱤᱧ ᱨᱟᱹᱥᱠᱟᱹᱜᱼᱟ ᱟᱨ ᱚᱱᱟ ᱛᱮᱜᱮ ᱤᱧᱫᱚ ᱛᱩᱢᱫᱟᱜ ᱴᱟᱢᱟᱠ ᱨᱮ ᱮᱱᱮᱡ ᱫᱚ ᱵᱟᱠᱚ ᱢᱟᱱᱟᱧᱟᱹ